ᱜᱮᱹᱢ ᱫᱚ ᱟᱹᱰᱤ ᱢᱚᱡᱽ ᱡᱤᱱᱤᱥ ᱠᱟᱱᱟ ᱜᱮᱹᱢ ᱫᱚ ᱯᱷᱩᱴᱵᱚᱞ ᱜᱮᱹᱢᱮᱹᱧ ᱠᱩᱥᱤᱭᱟᱜᱼᱟ ᱯᱷᱩᱴᱵᱚᱞ ᱜᱮᱹᱢ ᱜᱟᱛᱮ ᱠᱟᱛᱮᱜ ᱯᱷᱩᱴᱵᱚᱞ ᱜᱮᱹᱢ ᱫᱚ ᱥᱮᱛᱟᱜ ᱤᱧ ᱠᱷᱮᱹᱞᱟ ᱟᱭᱩᱵ ᱦᱚᱸᱧ ᱠᱷᱮᱞᱟ ᱥᱮ ᱥᱮᱛᱟᱜ ᱨᱮᱫᱚᱧ ᱫᱟᱹᱲ ᱵᱟᱲᱟᱭᱟ ᱯᱮᱠᱴᱤᱥ ᱟᱹᱧ ᱟᱹᱭᱩᱵ ᱦᱚᱸ ᱯᱷᱩᱴᱵᱚᱞ ᱜᱮᱹᱢ ᱫᱚ ᱟᱹᱰᱤ ᱢᱚᱡᱽ ᱡᱤᱱᱤᱥ ᱠᱟᱱᱟ ᱟᱵᱚ ᱫᱚᱵᱚᱱ ᱢᱚᱱᱮᱭᱟ ᱯᱷᱩᱴᱵᱚᱞ ᱠᱷᱮᱞ ᱠᱟᱛᱮᱜ ᱠᱟᱹᱣᱰᱤ ᱦᱚᱸ ᱥᱮ ᱢᱟᱱ ᱢᱚᱦᱚᱛ ᱥᱮ ᱵᱷᱟᱞᱤ ᱥᱚᱱᱢᱟᱱ ᱦᱚᱸ ᱵᱟᱢ ᱠᱟᱢᱟᱣ ᱫᱟᱲᱮᱭᱟᱜᱼᱟ ᱠᱤᱱᱛᱩ ᱚᱱᱟ ᱫᱚ ᱵᱟᱝ ᱠᱟᱱᱟ ᱯᱷᱩᱴᱵᱚᱞ ᱠᱷᱮᱹᱞ ᱠᱟᱛᱮᱜ ᱟᱭᱢᱟᱜᱟᱱ ᱢᱟᱱ ᱥᱚᱱᱢᱟᱱ ᱥᱮ ᱢᱟᱱ ᱢᱟᱱᱚᱛ ᱮᱢ ᱠᱟᱢᱟᱣ ᱫᱟᱲᱮᱜᱼᱟ ᱥᱮ ᱠᱟᱹᱣᱰᱤ ᱠᱚ ᱦᱚᱸ ᱟᱭᱢᱟᱢ ᱠᱚᱨᱟᱣ ᱫᱟᱲᱮᱭᱟᱜᱼᱟ ᱯᱷᱩᱴᱵᱚᱞ ᱠᱷᱮᱞ ᱠᱟᱛᱮᱜ ᱮᱢᱚᱱ ᱡᱟᱭᱜᱟ ᱨᱮᱢ ᱪᱟᱞᱟᱣ ᱫᱟᱲᱮᱭᱟᱜᱼᱟ ᱟᱢᱟᱜ ᱟᱢ ᱴᱷᱮᱡ ᱟᱭᱢᱟ ᱜᱟᱱ ᱦᱚᱲ ᱟᱹᱰᱤ ᱟᱸᱴ ᱠᱚ ᱠᱩᱥᱤᱭᱟᱢᱟ ᱥᱮ ᱟᱭᱢᱟᱜᱟᱱ ᱠᱟᱹᱣᱰᱤᱢ ᱟᱨᱡᱟᱣ ᱫᱟᱲᱮᱭᱟᱜᱼᱟ ᱯᱷᱩᱴᱵᱚᱞ ᱠᱷᱮᱹᱞ ᱛᱮ ᱤᱧ ᱜᱚ ᱵᱟᱵᱟ ᱥᱮ ᱜᱚ ᱵᱟᱵᱟ ᱦᱚᱸ ᱴᱚᱞᱟ ᱟᱰᱮᱯᱟᱥᱮ ᱠᱚᱨᱮᱱ ᱦᱚᱸ ᱟᱹᱰᱤ ᱡᱳᱨ ᱠᱚ ᱠᱩᱥᱤᱭᱟᱹᱧ ᱜᱮᱭᱟ ᱯᱷᱩᱴᱵᱚᱞ ᱠᱷᱮᱹᱞᱛᱮ ᱟᱹᱰᱤ ᱟᱭᱢᱟ ᱤᱭᱟᱹᱧ ᱧᱟᱢ ᱠᱟᱫᱟ ᱫᱩᱞᱟᱹᱲ ᱚᱱᱟ ᱠᱷᱟᱛᱤᱨ ᱯᱷᱩᱴᱵᱚᱞ ᱫᱚ ᱟᱹᱰᱤ ᱢᱚᱡᱽ ᱡᱤᱱᱤᱥ ᱠᱟᱱᱟ